ᱟᱪᱪᱷᱟ ᱛᱮᱦᱤᱧ ᱱᱚᱜᱼᱚᱭ ᱵᱟᱯᱞᱟ ᱵᱤᱦᱟᱹ ᱨᱮᱭᱟᱜ ᱛᱤᱦᱤᱧ ᱜᱟᱞᱢᱟᱨᱟᱣ ᱜᱟᱞᱢᱟᱨᱟᱣ ᱛᱮᱦᱤᱧ ᱵᱟᱯᱞᱟ ᱚᱱᱮᱠ ᱠᱤᱪᱷᱩ ᱦᱚᱲᱠᱚ ᱵᱟᱯᱞᱟ ᱫᱟᱲᱮᱭᱟᱜ ᱠᱟᱱᱟ ᱪᱮᱫᱟᱜ ᱵᱟᱝᱼᱟ ᱤᱭᱟᱹ ᱟᱸᱜᱤᱨ ᱧᱟᱯᱟᱢ ᱠᱟᱛᱮᱫ ᱨᱮᱦᱚᱸ ᱵᱟᱯᱞᱟ ᱦᱩᱭᱩᱜ ᱠᱟᱱᱟ ᱵᱟᱝ ᱤᱱᱠᱟᱹ ᱫᱚ ᱯᱟᱸᱡᱟ ᱧᱟᱯᱟᱢ ᱠᱟᱛᱮ ᱦᱚᱸᱠᱚ ᱵᱟᱯᱞᱟᱜ ᱠᱟᱱᱟ ᱵᱟᱝ ᱠᱟᱛᱷᱟ ᱢᱤᱞᱟᱹᱣ ᱵᱟᱯᱞᱟ ᱨᱮᱢᱟ ᱛᱚᱵᱮ ᱛᱮᱦᱤᱧ ᱟᱭᱢᱟ ᱠᱤᱪᱷᱩ ᱠᱚ ᱵᱟᱯᱞᱟᱜ ᱠᱟᱱᱟ ᱤᱱᱠᱟᱹ ᱛᱮᱠᱚ ᱵᱟᱯᱞᱟᱜ ᱠᱟᱱᱟ ᱛᱚᱵᱮ ᱡᱚᱛᱚ ᱠᱷᱚᱱ ᱥᱟᱹᱜᱩᱱ ᱵᱟᱯᱞᱟ ᱫᱚ ᱧᱮᱯᱮᱞ ᱠᱩᱥᱤ ᱨᱟᱭᱵᱟᱨ ᱠᱚᱠᱚ ᱪᱟᱞᱟᱜᱼᱟ ᱚᱱᱟᱜᱮ ᱥᱟᱹᱜᱩᱱ ᱵᱟᱯᱞᱟ ᱛᱤᱦᱤᱧ ᱥᱟᱹᱜᱩᱱ ᱵᱟᱯᱞᱟ ᱛᱮᱦᱤᱧ ᱥᱟᱹᱜᱩᱱ ᱵᱟᱯᱞᱟ ᱪᱮᱫ ᱞᱮᱠᱟᱢ ᱵᱟᱯᱞᱟᱜᱼᱟ ᱛᱟᱦᱚᱞᱮ ᱛᱮᱦᱤᱧ ᱟᱵᱚ ᱵᱚᱱ ᱧᱮᱯᱮᱞ ᱮᱱᱟ ᱧᱮᱯᱮᱞ ᱵᱟᱲᱟ ᱠᱟᱛᱮᱫ ᱵᱚᱱ ᱦᱮᱡ ᱮᱱᱟ ᱠᱤᱪᱷᱩ ᱵᱚᱱ ᱠᱩᱯᱞᱤᱭᱟ ᱡᱮ ᱪᱮᱫ ᱞᱮᱠᱟ ᱠᱩᱥᱤ ᱥᱮ ᱵᱟᱝ ᱦᱮᱸ ᱵᱟᱝ ᱠᱷᱟᱱ ᱤᱱᱟᱹ ᱫᱚ ᱠᱩᱥᱤ ᱠᱚ ᱞᱟᱹᱭᱟ ᱛᱟᱭᱱᱚᱢ ᱛᱮ ᱩᱱᱤ ᱨᱟᱭᱵᱟᱨᱤᱭᱟᱹ ᱡᱮᱪᱮ ᱠᱷᱚᱡᱮ ᱦᱟᱛᱟᱣᱟ ᱛᱚᱠᱷᱚᱱ ᱩᱱᱤ ᱨᱟᱭᱵᱟᱨᱤᱭᱟᱹ ᱜᱮ ᱥᱟᱹᱜᱩᱱ ᱵᱟᱯᱞᱟ ᱫᱚᱭ ᱜᱮᱨᱮᱱᱴᱤ ᱟᱹᱜᱩᱭᱮᱫᱟ ᱜᱮᱨᱮᱱᱴᱤ ᱵᱚᱞᱛᱮ ᱪᱮᱫ ᱞᱮᱠᱟ ᱡᱮ ᱦᱩᱭᱩᱜ ᱟᱥᱮ ᱵᱟᱝ ᱦᱩᱭᱩᱜᱼᱟ ᱠᱩᱥᱤᱭᱟ ᱥᱮ ᱵᱟᱭ ᱠᱩᱥᱤᱭᱟ ᱚᱱᱟ ᱠᱚ ᱞᱟᱹᱜᱤᱫ ᱛᱮ ᱨᱟᱭᱵᱟᱨᱤᱡ ᱨᱟᱭᱵᱟᱨᱤᱡ ᱥᱮᱱ ᱠᱟᱛᱮᱫ ᱦᱚᱸ ᱜᱮᱨᱮᱱᱴᱤ ᱟᱹᱜᱩᱭᱟᱭ ᱡᱮ ᱦᱮᱸ ᱠᱩᱥᱤ ᱜᱮ ᱵᱟᱯᱞᱟᱜ ᱟᱵᱚᱱ ᱛᱮᱦᱤᱧ ᱪᱮᱫ ᱞᱮᱠᱟ ᱵᱚᱱ ᱵᱟᱯᱞᱟᱜᱼᱟ ᱛᱮᱦᱤᱧ ᱠᱩᱥᱤ ᱦᱩᱭ ᱮᱱᱟ ᱡᱮᱦᱮᱛᱩ ᱛᱟᱦᱚᱞᱮ ᱢᱟᱵᱚᱱ ᱫᱤᱱ ᱜᱚᱱᱚᱝ ᱴᱟᱠᱟ ᱠᱟᱹᱥᱤ ᱢᱟ ᱡᱚᱛᱚ ᱪᱟᱵᱟᱭᱮᱱᱟ ᱤᱱᱟᱹ ᱯᱚᱨᱮ ᱛᱚ ᱵᱟᱯᱞᱟ ᱨᱮᱭᱟᱜ ᱵᱟᱯᱞᱟ ᱨᱮᱭᱟᱜ ᱵᱚᱱ ᱜᱟᱞᱢᱟᱨᱟᱣᱟ ᱚᱱᱠᱟ ᱵᱚᱱ ᱜᱟᱞᱢᱟᱨᱟᱣᱟ ᱡᱮ ᱠᱤ ᱡᱮᱱᱚ ᱮᱢᱚᱱ ᱵᱚᱱ ᱰᱮᱴᱟ ᱡᱮᱱᱚ ᱥᱟᱺᱜᱤᱧ ᱯᱮᱲᱟ ᱞᱟᱹᱭ ᱞᱟᱹᱭᱛᱮ ᱥᱚᱢᱚᱭ ᱛᱚ ᱩᱱᱠᱩ ᱮᱢᱟᱣᱟᱠᱚ ᱦᱩᱭᱩᱜᱼᱟ ᱩᱱᱠᱩ ᱡᱮᱱᱚ ᱠᱚ ᱦᱮᱡ ᱫᱟᱲᱮᱭᱟᱜ ᱵᱟ ᱟᱹᱛᱩ ᱨᱮᱭᱟᱜ ᱟᱢ ᱜᱮᱢ ᱵᱟᱯᱞᱟ ᱦᱟᱺᱰᱤ ᱵᱟᱝ ᱥᱟᱡᱟᱣ ᱥᱟᱯᱲᱟᱣ ᱚᱱᱮᱠ ᱠᱤᱪᱷᱩ ᱢᱮᱱᱟᱜ ᱛᱟᱵᱚᱱᱟ ᱚᱱᱟ ᱟᱵᱚ ᱴᱟᱠᱟ ᱯᱚᱭᱥᱟ ᱡᱳᱜᱟᱲ ᱦᱩᱭᱩᱜ ᱛᱟᱵᱳᱱᱟ ᱛᱟᱦᱚᱞᱮ ᱚᱱᱟ ᱠᱚ ᱚᱠᱟ ᱠᱚᱵᱚᱱ ᱵᱟᱹᱲᱤᱡᱟ ᱵᱟᱝ ᱵᱟᱹᱲᱤᱡᱟ ᱱᱚᱣᱟ ᱱᱚᱝᱠᱟ ᱞᱮᱠᱷᱟᱱ ᱵᱚᱱ ᱱᱚᱝᱠᱟᱭᱟ ᱚᱱᱟ ᱵᱤᱱᱟᱹ ᱫᱟᱲᱮᱭᱟᱜᱼᱟ ᱛᱟᱦᱚᱞᱮ ᱚᱱᱟᱠᱚ ᱡᱩᱠᱛᱤ ᱯᱚᱨᱟᱢᱮᱥ ᱛᱮᱜᱮ ᱚᱱᱟ ᱚᱱᱩᱡᱟᱭᱮ ᱜᱮ ᱫᱤᱱ ᱫᱚᱵᱚᱱ ᱫᱤᱱᱟ ᱫᱤᱱ ᱦᱚᱸ ᱚᱱᱟᱨᱮ ᱫᱤᱱ ᱦᱮᱡ ᱮᱱᱟ ᱛᱚᱠᱷᱚᱱ ᱵᱟᱯᱞᱟ ᱵᱚᱱ ᱫᱷᱩᱨᱟᱹᱣ ᱮᱱᱟ ᱵᱟᱯᱞᱟ ᱥᱟᱥᱟᱝ ᱤᱭᱟᱹ ᱥᱟᱥᱟᱝ ᱪᱮᱬᱮ ᱟᱞᱮ ᱞᱮ ᱢᱮᱛᱟᱣᱟᱠᱚᱣᱟ ᱠᱮᱣ ᱫᱚ ᱠᱮᱣ ᱫᱚᱞᱮ ᱢᱮᱛᱟᱣᱟᱠᱚᱣᱟ ᱩᱱᱤ ᱦᱚᱲᱜᱮ ᱟᱫᱚᱢ ᱫᱚᱠᱚ ᱢᱮᱛᱟᱣ ᱠᱚᱣᱟ ᱨᱟᱭᱵᱟᱨᱤᱡ ᱚᱱᱟ ᱠᱟᱛᱷᱟ ᱜᱮ ᱤᱧ ᱡᱩᱫᱤ ᱩᱱᱤ ᱨᱟᱭᱵᱟᱨᱤᱡ ᱥᱮᱱ ᱠᱟᱛᱮᱫ ᱱᱚᱣᱟᱭ ᱢᱮᱛᱟᱣᱟᱠᱚᱣᱟᱭ ᱛᱟᱦᱚᱞᱮ ᱢᱟ ᱩᱢᱩᱠᱷ ᱫᱤᱱ ᱩᱢᱩᱠᱷ ᱛᱟᱹᱨᱤᱠᱷ ᱵᱟᱯᱞᱟ ᱚᱱᱟ ᱠᱟᱛᱷᱟ ᱱᱚᱸᱰᱮᱭ ᱟᱹᱜᱩᱭᱟ ᱡᱮ ᱩᱢᱩᱠᱷ ᱫᱤᱱ ᱩᱢᱩᱠᱷ ᱛᱟᱹᱨᱤᱠᱷ ᱩᱱᱠᱩ ᱫᱚᱠᱚ ᱢᱮᱱ ᱦᱚᱪᱚ ᱠᱮᱫᱟ ᱢᱟ ᱟᱯᱮ ᱚᱠᱟᱴᱟᱜ ᱯᱮ ᱢᱮᱱ ᱦᱚᱪᱚᱭᱮᱫᱟ ᱛᱟᱦᱚᱞᱮ ᱴᱷᱤᱠ ᱜᱮᱭᱟ ᱱᱚᱣᱟ ᱫᱤᱱ ᱢᱟ ᱱᱚᱣᱟ ᱡᱚᱱᱢᱚ ᱫᱤᱱ ᱠᱟᱱᱟ ᱦᱟᱱᱟ ᱫᱤᱱ ᱢᱟ ᱦᱟᱹᱱᱤᱭᱟᱜ ᱡᱚᱱᱢᱚ ᱫᱤᱱ ᱠᱟᱱ ᱛᱳ ᱡᱚᱱᱢᱚ ᱫᱤᱱ ᱫᱚ ᱢᱮᱛᱟᱜ ᱟᱠᱚ ᱵᱟᱹᱜᱤᱭᱟᱜᱼᱟ ᱚᱱᱟ ᱵᱟᱹᱜᱤᱭᱟᱜ ᱠᱟᱨᱚᱱ ᱛᱮᱜᱮ ᱫᱤᱱ ᱫᱚᱠᱚ ᱵᱷᱟᱜᱽ ᱮᱫᱟ ᱡᱮ ᱚᱠᱟ ᱦᱤᱞᱳᱜ ᱵᱚᱱ ᱵᱤᱫᱟᱹᱜᱼᱟ ᱚᱱᱟ ᱵᱚᱱ ᱧᱟᱞᱟ ᱡᱚᱛᱚ ᱦᱚᱲ ᱠᱚ ᱢᱤᱫᱚᱜᱼᱟ ᱚᱱᱟ ᱦᱚᱸᱵᱚᱱ ᱵᱟᱛᱟᱣ ᱮᱫᱟ ᱛᱟᱦᱚᱞᱮ ᱚᱱᱟ ᱯᱮᱭᱟ ᱫᱤᱱ ᱵᱟᱫ ᱠᱟᱛᱮᱫ ᱠᱚᱲᱟᱣᱟᱜ ᱡᱚᱱᱢᱚ ᱫᱤᱱ ᱠᱩᱲᱤᱭᱟᱜ ᱡᱚᱱᱢᱚ ᱫᱤᱱ ᱟᱨ ᱥᱤᱸᱫᱩᱨ ᱫᱟᱱ ᱮᱱᱛᱮᱫ ᱥᱤᱸᱫᱽᱨᱟᱹᱫᱟᱱ ᱟᱨ ᱵᱤᱫᱟᱹ ᱵᱚᱱ ᱧᱮᱞᱟ ᱵᱤᱨᱚᱥᱯᱚᱛᱤᱵᱟᱨ ᱡᱮᱱᱚ ᱠᱩᱲᱤ ᱚᱲᱟᱜ ᱠᱷᱚᱱ ᱵᱟᱠᱚ ᱵᱤᱫᱟᱹᱭ ᱵᱚᱱᱟ ᱟᱨ ᱵᱟᱠᱚ ᱦᱮᱡ ᱦᱚᱪᱚᱣᱟᱵᱚᱱᱟ ᱚᱱᱟ ᱪᱮᱥᱴᱟ ᱢᱤᱫ ᱵᱚᱱ ᱞᱟᱦᱟᱭᱟ ᱢᱤᱫ ᱫᱤᱱ ᱵᱚᱱ ᱛᱟᱭᱱᱚᱢᱟ ᱚᱱᱠᱟ ᱦᱤᱞᱳᱜ ᱜᱮᱵᱚᱱ ᱦᱤᱡᱩᱜᱼᱟ ᱵᱟᱯᱞᱟ ᱦᱮᱡ ᱠᱟᱛᱮᱫ ᱚᱲᱟᱜ ᱵᱚᱱ ᱵᱷᱚᱡᱟ ᱵᱷᱚᱡᱽ ᱵᱟᱲᱟ ᱠᱟᱛᱮᱫ ᱟᱹᱛᱩ ᱛᱤᱱᱟᱹᱜ ᱯᱮᱲᱟ ᱯᱩᱨᱵᱷᱩ ᱡᱟᱦᱟᱸᱭ ᱢᱮᱱᱟᱜ ᱠᱚᱣᱟ ᱡᱚᱛᱚ ᱡᱚᱢ ᱧᱩ ᱟᱱᱚᱱᱫᱚ ᱯᱷᱩᱨᱛᱤ ᱫᱚᱝ ᱮᱱᱮᱡ ᱟᱨ ᱪᱮᱫ ᱠᱚᱪᱚᱝ ᱩᱱᱠᱩ ᱠᱚ ᱟᱱᱚᱱᱫᱚᱭᱟ ᱫᱟᱜ ᱵᱟᱯᱞᱟ ᱠᱟᱛᱮᱫ ᱯᱟᱨᱚᱢ ᱤᱫᱤᱭᱮᱱᱟ ᱛᱟᱨᱯᱚᱨᱮ ᱟᱵᱚ ᱫᱚᱵᱚᱱ ᱵᱟᱯᱞᱟ ᱥᱟᱣᱦᱟᱜ ᱠᱟᱱᱟ